ᱵᱮᱝᱜᱚᱞ ᱨᱮᱫᱚ ᱮᱱᱮᱡ ᱥᱤᱨᱤᱧ ᱦᱚᱛᱮ ᱛᱮᱜᱮ ᱥᱮᱫᱟᱭ ᱫᱚ ᱟᱹᱰᱤ ᱠᱩᱥᱤ ᱨᱟᱹᱥᱠᱟᱹ ᱛᱮ ᱫᱤᱥᱟᱹᱢ ᱨᱮᱭᱟᱜ ᱢᱤᱢᱤᱫ ᱟᱵᱩᱣᱟᱜ ᱥᱟᱱᱛᱟᱞ ᱥᱚᱢᱟᱡ ᱨᱮᱭᱟᱜ ᱮᱱᱮᱡ ᱥᱤᱨᱤᱧ ᱛᱮᱵᱩᱱ ᱵᱟᱰᱟᱭ ᱩᱪᱩᱠᱚᱣᱟ ᱢᱤᱫ ᱨᱟᱹᱥᱠᱟᱹ ᱛᱮ